ᱦᱮᱞᱳ ᱦᱮᱸ ᱚ ᱤᱧ ᱫᱚ ᱱᱚᱛᱮ ᱵᱤᱨᱵᱷᱩᱢ ᱥᱮᱫ ᱠᱷᱚᱱ ᱰᱟᱠᱴᱟᱨ ᱠᱟᱹᱱᱟᱹᱧ ᱤᱧ ᱫᱚ ᱰᱟᱠᱴᱟᱨᱤᱧ ᱢᱮᱱᱫᱟ ᱦᱮᱸ ᱟᱪᱪᱷᱟᱧ ᱢᱮᱱᱫᱟᱹᱧ ᱚᱱᱛᱮ ᱟᱯᱮ ᱢᱟᱞᱫᱟ ᱯᱚᱱᱚᱛ ᱨᱮ ᱱᱚᱝᱠᱟ ᱥᱚᱨᱠᱟᱨᱤ ᱦᱚᱥᱯᱤᱴᱟᱞ ᱨᱮ ᱢᱟᱱᱮ ᱨᱩᱣᱟᱹᱜ ᱦᱟᱹᱥᱩᱜ ᱫᱤᱜᱽ ᱫᱤᱭᱮ ᱪᱮᱫ ᱪᱮᱫ ᱥᱩᱵᱤᱫᱟ ᱯᱮ ᱧᱟᱢ ᱫᱟ ᱟᱯᱮ ᱥᱮ ᱪᱮᱫᱞᱮᱠᱟ ᱚᱥᱩᱵᱤᱫᱟᱯᱮ ᱵᱩᱡᱷᱟᱹᱣᱫᱟ ᱦᱩᱸ ᱦᱩᱸ ᱚ ᱦᱩᱸ ᱚ ᱚ ᱚ

ᱦᱩᱸ ᱚ ᱟᱨ ᱱᱤᱭᱟᱹ ᱤᱭᱟᱹ ᱢᱟᱱᱮ ᱟᱯᱮ ᱚᱱᱟ ᱠᱚᱨᱮ ᱚᱱᱟ ᱥᱟᱵᱽ ᱥᱮᱱᱴᱟᱨ ᱨᱮ ᱥᱮ ᱩᱝᱠᱩ ᱟᱥᱟ ᱫᱤᱫᱤᱢᱩᱱᱤ ᱠᱚ ᱡᱟᱦᱟᱱ ᱯᱚᱨᱤᱥᱮᱵᱟ ᱠᱚ ᱮᱢ ᱫᱟᱲᱮᱜ ᱠᱟᱱᱟ ᱥᱮ ᱵᱟᱠᱚ ᱮᱢ ᱫᱟᱲᱮᱜ ᱠᱟᱱᱟ ᱚ ᱚ ᱟᱨ ᱥᱩᱵᱤᱛᱟ ᱫᱚ ᱛᱟᱦᱞᱮ ᱪᱮᱫ ᱠᱚᱠᱚ ᱧᱟᱢᱫᱟ ᱥᱩᱵᱤᱛᱟ ᱢᱟᱱᱮ ᱚᱝᱠᱟ ᱞᱟᱡ ᱦᱟᱹᱥᱩ ᱵᱚᱦᱚᱜ ᱦᱟᱹᱥᱩ ᱠᱚᱨᱮᱱᱟᱜ ᱚ ᱚ ᱛᱟᱦᱞᱮ ᱚᱝᱠᱟ ᱚᱯᱟᱨᱮᱥᱚᱱ ᱞᱟᱹᱜᱤᱫ ᱛᱮᱫᱚ ᱟᱯᱮ ᱫᱚ ᱚᱠᱟᱨᱮ ᱪᱟᱞᱟᱜ ᱦᱩᱭᱩᱜ ᱠᱟᱱ ᱛᱟᱯᱮᱭᱟ ᱚ ᱮᱠᱫᱚᱢ ᱢᱟᱞᱫᱟ ᱰᱤᱥᱴᱤᱠ ᱦᱚᱥᱯᱤᱴᱟᱞ ᱨᱮ ᱵᱟᱝ ᱥᱚᱫᱚᱨ ᱨᱮ ᱚ ᱟᱨ ᱚᱸᱰᱮ ᱮᱢᱵᱩᱞᱮᱱᱥ ᱠᱚ ᱚᱱᱟ ᱨᱩᱜᱤ ᱤᱫᱤ ᱟᱹᱜᱩ ᱨᱮᱱᱟᱜ ᱵᱮᱵᱚᱥᱛᱟ ᱢᱮᱱᱟᱜᱼᱟ ᱥᱮ ᱵᱟᱹᱱᱩᱜᱼᱟ ᱵᱟᱹᱱᱩᱜᱼᱟ ᱚ ᱚ ᱴᱷᱤᱠ ᱜᱮᱭᱟ ᱟᱪᱪᱷᱟ ᱛᱟᱦᱞᱮ ᱦᱮᱸ ᱚ ᱟᱪᱪᱷᱟᱧ ᱧᱮᱞᱮᱫ ᱜᱮᱭᱟ ᱟᱨ ᱦᱟᱸᱜ ᱤᱧ ᱪᱮᱥᱴᱟᱭᱟ ᱦᱟᱸᱜ ᱥᱮ ᱪᱮᱫ ᱦᱩᱸ ᱟᱪᱪᱷᱟ ᱴᱷᱤᱠᱜᱮᱭᱟ ᱦᱩᱸ ᱤᱧᱟᱹᱝ ᱦᱮᱸ ᱦᱮᱸ ᱢᱟ ᱴᱷᱤᱠ ᱜᱮᱭᱟ ᱦᱮᱸ